ᱟᱞᱮ ᱟᱹᱛᱩᱨᱮᱫᱚ ᱢᱚᱬᱮᱦᱚᱲ ᱢᱮᱱᱟᱜ ᱠᱚᱣᱟ ᱢᱟᱺᱡᱷᱤ ᱱᱟᱭᱠᱮ ᱡᱚᱜᱽᱼᱢᱟᱺᱡᱷᱤ ᱯᱟᱨᱟᱱᱤᱠ ᱠᱩᱰᱟᱹᱢ ᱱᱟᱭᱠᱮ ᱩᱱᱠᱩᱜᱮ ᱟᱹᱛᱩ ᱫᱚᱠᱚ ᱪᱟᱞᱟᱭ ᱛᱟᱞᱮᱭᱟ ᱩᱱᱠᱩ ᱡᱟᱦᱟᱸ ᱠᱚ ᱢᱮᱱᱟ ᱚᱱᱟᱜᱮ ᱦᱩᱭᱩᱜᱼᱟ ᱡᱮᱢᱚᱱ ᱟᱹᱛᱩᱨᱮ ᱡᱩᱫᱤ ᱞᱟᱹᱲᱦᱟᱹᱭᱠᱚ ᱦᱩᱭᱩᱜᱼᱟ ᱮᱱᱠᱷᱟᱱ ᱚᱱᱟᱫᱚ ᱢᱟᱺᱡᱷᱤᱜᱮᱭ ᱚᱱᱟ ᱞᱟᱹᱲᱦᱟᱹᱭ ᱫᱚᱭ ᱥᱚᱢᱟᱫᱷᱟᱱ ᱠᱟᱛᱟᱞᱮᱭᱟ ᱩᱱᱤᱜᱮᱭ ᱵᱤᱪᱟᱹᱨ ᱛᱟᱞᱮᱭᱟ ᱟᱹᱛᱩᱦᱚᱲᱮ ᱡᱟᱣᱨᱟ ᱠᱮᱫ ᱠᱚᱜᱮ ᱟᱨ ᱚᱱᱟ ᱟᱹᱛᱩᱦᱚᱲ ᱥᱟᱢᱟᱝᱨᱮ ᱚᱱᱟᱫᱚ ᱥᱚᱢᱥᱥᱟᱴᱟᱜ ᱮ ᱥᱚᱢᱟᱫᱷᱟᱱᱠᱟᱫ ᱜᱮ ᱟᱨ ᱢᱟᱱᱮ ᱢᱟᱱᱮ ᱟᱹᱛᱩᱻ ᱫᱚᱻ ᱟᱹᱛᱩᱫᱚᱭ ᱧᱮᱞᱟ ᱪᱮᱫᱠᱚ ᱦᱩᱭᱩᱜᱠᱟᱱᱟ ᱪᱮᱫᱠᱚ ᱵᱟᱝ ᱚᱱᱟᱫᱚ ᱢᱟᱺᱡᱷᱤᱭ ᱧᱮᱞ ᱛᱟᱞᱮᱭᱟ ᱢᱟᱱᱮ ᱡᱟᱦᱟᱱᱟᱜ ᱞᱟᱹᱲᱦᱟᱹᱭᱠᱚ ᱦᱩᱭᱩᱜ ᱛᱟᱞᱮᱭᱟ ᱚᱱᱟᱠᱚ ᱫᱚ ᱟᱨ ᱚᱱᱮ ᱯᱩᱡᱟᱹ ᱯᱟᱭᱥᱟ ᱠᱚᱫᱚ ᱡᱮᱢᱚᱱ ᱱᱟᱭᱠᱮ ᱩᱱᱤᱭ ᱠᱚᱨᱟᱭ ᱛᱟᱞᱮᱭᱟ ᱯᱩᱡᱟᱹ ᱯᱟᱭᱥᱟ ᱠᱚᱫᱚ ᱱᱟᱭᱠᱮ ᱩᱱᱤᱫᱚ ᱡᱟᱦᱟᱱᱟᱜ ᱜᱮ ᱟᱹᱛᱩ ᱠᱚ ᱨᱮᱱᱟᱜ ᱡᱩᱫᱤ ᱯᱚᱨᱚᱵᱽ ᱤᱭᱟᱹᱠᱚ ᱦᱩᱭᱩᱜ ᱛᱟᱞᱮᱭᱟ ᱩᱱᱫᱚ ᱚᱱᱟᱫᱚ ᱱᱟᱭᱠᱮ ᱤᱭᱟᱹᱭ ᱛᱟᱞᱮᱭᱟ ᱯᱚᱨᱚᱵᱽ ᱠᱚᱫᱚ ᱟᱨ ᱠᱩᱰᱟᱹᱢ ᱱᱟᱭᱠᱮ ᱩᱱᱠᱩᱫᱚ ᱜᱚᱲᱚ ᱚᱱᱟ ᱱᱟᱭᱠᱮ ᱥᱟᱶ ᱩᱱᱠᱩᱫᱚ ᱜᱚᱲᱚ ᱦᱚᱲ ᱩᱠᱩᱦᱚᱸ ᱠᱟᱹᱢᱤ ᱢᱮᱱᱟᱜ ᱛᱟᱠᱚᱣᱟ ᱮᱴᱟᱜᱼᱟᱜ ᱛᱤᱠᱤᱱ ᱡᱚᱜᱽᱼᱢᱟᱺᱡᱷᱤ ᱡᱮᱢᱚᱱ ᱡᱚᱜᱽᱼᱢᱟᱺᱡᱷᱤᱫᱚ ᱩᱱᱤᱫᱚ ᱦᱚᱦᱚᱭᱟᱭ ᱟᱹᱛᱩᱭ ᱦᱚᱦᱚᱭ ᱛᱟᱞᱮᱭᱟ ᱩᱱᱤᱫᱚ ᱡᱮᱢᱚᱱ ᱡᱟᱦᱟᱱᱟᱜ ᱞᱟᱹᱲᱦᱟᱹᱭᱠᱚ ᱦᱩᱭᱮᱱᱟ ᱞᱟᱹᱲᱦᱟᱹᱭ ᱠᱟᱛᱮ ᱡᱩᱫᱤᱦᱟᱜ ᱮ ᱡᱟᱣᱨᱟᱭᱮᱫ ᱠᱚᱣᱟ ᱦᱚᱲ ᱮᱝᱠᱷᱟᱱ ᱚᱱᱟᱫᱚ ᱚᱱᱮ ᱡᱟᱦᱟᱸᱭ ᱡᱚᱜᱽᱼᱢᱟᱺᱡᱷᱤ ᱟᱞᱮᱫᱚᱭ ᱦᱚᱦᱚᱭ ᱛᱟᱞᱮᱭᱟ ᱟᱨ ᱚᱱᱟ ᱦᱚᱲ ᱡᱟᱣᱨᱟ ᱠᱟᱛᱮ ᱚᱱᱟ ᱡᱟᱦᱟᱸ ᱞᱟᱹᱲᱦᱟᱹᱭ ᱚᱱᱟᱫᱚ ᱚᱸᱰᱮ ᱡᱚᱛᱚ ᱟᱹᱛᱩ ᱦᱚᱲ ᱥᱟᱢᱟᱝᱨᱮ ᱢᱟᱺᱡᱷᱤ ᱛᱮᱦᱮᱱᱟᱭ ᱟᱨ ᱚᱱᱟᱫᱚ ᱢᱟᱺᱡᱷᱤᱫᱚᱭ ᱤᱭᱟᱹ ᱥᱚᱢᱚᱥᱥᱟᱴᱟ ᱮ ᱥᱚᱢᱟᱫᱷᱟᱱᱠᱟᱜ ᱜᱮ